ᱱᱚᱣᱟ ᱟᱞᱮ ᱩᱛᱛᱚᱨ ᱫᱤᱱᱟᱡᱯᱩᱨ ᱡᱮᱞᱟ ᱨᱮᱦᱚᱸ ᱟᱹᱰᱤ ᱟᱹᱰᱤ ᱞᱮᱠᱟᱱ ᱦᱚᱲ ᱠᱚᱦᱚᱸ ᱱᱤᱛᱳᱜ ᱦᱳᱲᱳ ᱢᱤᱞ ᱠᱚ ᱵᱮᱱᱟᱣ ᱵᱟᱲᱟᱣ ᱠᱟᱜᱼᱟ ᱯᱩᱭᱞᱩ ᱯᱩᱭᱞᱩ ᱫᱚ ᱯᱚᱭᱥᱟ ᱮᱴᱠᱮᱴᱚᱬᱮ ᱛᱮ ᱫᱷᱟᱨ ᱞᱳᱱ ᱟᱹᱜᱩ ᱠᱟᱛᱮ ᱠᱩ ᱵᱮᱨᱮᱫ ᱠᱮᱫᱟ ᱤᱱᱟᱹ ᱠᱟᱛᱮ ᱵᱮᱨᱮᱫ ᱵᱟᱲᱟ ᱠᱟᱛᱮ ᱛᱟᱯᱚᱨᱮ ᱠᱟᱹᱢᱤ ᱠᱚ ᱥᱩᱨᱩ ᱠᱮᱫᱟ ᱠᱟᱹᱢᱤ ᱥᱩᱨᱩ ᱠᱟᱛᱮ ᱦᱟᱱᱟ ᱟᱛᱳ ᱱᱚᱣᱟ ᱟᱛᱳ ᱨᱮᱱ ᱠᱟᱹᱢᱤ ᱦᱚᱲ ᱦᱮᱡᱽ ᱠᱟᱛᱮ ᱠᱟᱹᱢᱤ ᱠᱟᱛᱮ ᱟᱹᱰᱤ ᱢᱚᱡᱽ ᱠᱚ ᱠᱟᱹᱢᱤᱭᱮᱫᱟ ᱟᱨ ᱦᱳᱲᱳ ᱠᱷᱚᱱ ᱜᱮ ᱪᱟᱣᱞᱮ ᱵᱮᱱᱟᱣ ᱠᱟᱛᱮ ᱚᱱᱟ ᱠᱚ ᱟᱹᱠᱷᱨᱤᱧᱫᱟ ᱫᱤᱠᱩ ᱠᱚᱦᱚᱸ ᱠᱚ ᱠᱤᱨᱤᱧ ᱤᱫᱤᱭᱮᱫᱟ ᱟᱨ ᱠᱤᱨᱤᱧ ᱤᱫᱤᱭ ᱫᱟᱠᱚ ᱟᱨ ᱚᱱᱠᱟ ᱞᱮᱠᱟᱛᱮ ᱯᱚᱭᱥᱟ ᱠᱚ ᱨᱳᱡᱽᱜᱟᱨᱮᱫᱟ ᱟᱨ ᱚᱱᱟ ᱫᱷᱟᱨ ᱞᱳᱱ ᱥᱳᱫ ᱛᱮ ᱢᱚᱴᱟᱢᱩᱤ ᱫᱩ ᱵᱚᱪᱷᱚᱨ ᱜᱟᱱ ᱞᱟᱜᱟᱣ ᱱᱟ ᱚᱱᱟ ᱫᱷᱟᱨ ᱥᱳᱫ ᱠᱟᱛᱮ ᱱᱤᱛᱳᱜ ᱱᱤᱛᱳᱜ ᱱᱤᱛᱳᱜ ᱫᱚ ᱟᱹᱰᱤ ᱟᱹᱰᱤ ᱞᱮᱠᱟᱱ ᱴᱟᱠᱟ ᱠᱚ ᱟᱨᱡᱟᱣᱮᱫᱟ ᱟᱨ ᱚᱱᱟ ᱞᱮᱠᱟᱛᱮ ᱢᱚᱡᱽ ᱥᱚᱝᱥᱟᱨ ᱦᱚᱸ ᱪᱟᱞᱟᱜ ᱠᱟᱱ ᱛᱟᱠᱚᱣᱟ